ᱦᱮᱸ ᱚᱠᱚᱭᱮᱢ ᱞᱟᱹᱭᱫᱟ ᱦᱮᱸ ᱦᱮᱸ ᱩᱱᱤᱜᱤᱧ ᱞᱟᱹᱭᱮᱫᱼᱟ ᱟᱪᱪᱷᱟ ᱟᱪᱪᱷᱟ ᱞᱟᱹᱭᱢᱮ ᱢᱟ ᱦᱮᱸ ᱜᱚᱝᱠᱮ ᱚᱵᱚᱥᱥᱳᱭ ᱦᱮᱸ ᱚᱵᱚᱥᱥᱳᱭ ᱞᱟᱹᱭ ᱢᱮᱥᱮᱜ ᱱᱤᱛᱚᱜ ᱯᱷᱟᱠᱟ ᱜᱤᱭᱟᱹᱧ ᱦᱮᱸ ᱦᱮᱸ ᱚᱵᱚᱥᱥᱳᱭ ᱢᱮᱱᱟᱜᱼᱟ ᱠᱟᱨᱚᱱ ᱱᱚᱜᱼᱚᱭᱛᱚ ᱜᱤᱫᱽᱨᱟᱹ ᱠᱷᱚᱱ ᱱᱚᱜᱼᱚᱭᱛᱚ ᱞᱟᱹᱭ ᱜᱟᱱᱚᱜᱼᱟᱠᱟᱹᱴᱤᱡ ᱜᱤᱫᱽᱨᱟᱹ ᱠᱚ ᱡᱟᱦᱟᱸᱭ ᱠᱚ ᱢᱮᱱᱟᱜ ᱠᱚᱣᱟ ᱤᱛᱩᱱ ᱟᱥᱲᱟᱨᱮ ᱡᱟᱦᱟᱸ ᱯᱟᱲᱦᱟᱣ ᱦᱩᱭᱩᱜ ᱠᱟᱱ ᱛᱟᱸᱦᱮᱜ ᱟᱨᱠᱤ ᱚᱱᱟ ᱠᱚ ᱢᱟ ᱞᱟᱦᱟ ᱠᱷᱚᱱᱜᱮ ᱢᱮᱱᱟᱜ ᱛᱟᱵᱚᱱ ᱛᱮ ᱥᱟᱶᱛᱮ ᱱᱚᱜᱼᱚᱭ ᱤᱥᱠᱩᱞ ᱠᱚᱨᱮᱜ ᱞᱟᱹᱜᱩ ᱠᱟᱱᱟ ᱥᱚᱨᱠᱟᱨᱮ ᱞᱟᱹᱜᱩ ᱠᱟᱜ ᱛᱟᱵᱚᱱᱟ ᱥᱟᱶᱛᱮ ᱱᱤᱛᱚᱜ ᱱᱚᱜᱼᱚᱭ ᱡᱟᱦᱟᱸ ᱮᱢ ᱮ ᱠᱚᱵᱚᱱ ᱯᱟᱲᱦᱟᱜ ᱠᱟᱱᱟ ᱚᱱᱟ ᱠᱚᱨᱮᱜ ᱵᱚᱱ ᱧᱮᱞᱮᱜ ᱜᱮᱭᱟ ᱥᱟᱶᱛᱮ ᱞᱟᱹᱭ ᱜᱟᱱᱚᱜᱼᱟ ᱱᱚᱜᱼᱚᱭ ᱤᱭᱟᱹ ᱢᱤᱫᱴᱟᱱ ᱪᱟᱹᱞᱩᱭᱮᱱ ᱛᱟᱵᱚᱱᱟ ᱢᱟᱱᱮ ᱥᱟᱱᱛᱟᱲᱤ ᱢᱤᱰᱤᱭᱟᱢ ᱛᱮᱫᱚ ᱡᱟᱦᱟᱸᱭ ᱠᱚᱫᱚ ᱮᱸᱴᱠᱮᱴᱚᱲᱮ ᱦᱩᱭ ᱞᱮᱱ ᱛᱟᱠᱚᱣᱟ ᱩᱱᱠᱩ ᱚᱱᱟᱦᱚᱸ ᱠᱟᱹᱴᱤᱡ ᱮᱛᱚᱦᱚᱵ ᱮᱱᱟ ᱟᱨᱠᱤ ᱩᱱᱠᱩᱣᱟᱜ ᱟᱸᱠᱷᱤᱨ ᱫᱚ ᱞᱟᱹᱭ ᱜᱟᱱᱚᱜᱼᱟ ᱮᱜ ᱞᱟᱦᱟᱛᱮᱦᱳᱭᱛᱳ ᱚᱥᱩᱵᱤᱫᱷᱟ ᱛᱟᱸᱦᱮ ᱠᱟᱱᱟ ᱛᱳ ᱱᱮᱜᱼᱮ ᱠᱤᱪᱷᱩ ᱫᱤᱱ ᱢᱟᱲᱟᱝ ᱜᱮ ᱚᱱᱟ ᱱᱤᱭᱮ ᱢᱤᱫᱴᱟᱱ ᱤᱭᱟᱹ ᱦᱩᱭᱞᱮᱱᱟ ᱟᱨᱠᱤ ᱟᱱᱫᱳᱞᱚᱱ ᱦᱳᱭ ᱞᱮᱱᱟ ᱛᱚ ᱚᱱᱟᱜᱮ ᱟᱨᱠᱤ ᱚᱱᱟᱜᱮ ᱟᱵᱚᱣᱟᱜ ᱤᱭᱟᱹᱨᱮ ᱵᱟᱸᱠᱩᱲᱟ ᱡᱮᱸᱜᱮᱛ ᱵᱤᱫᱽᱫᱟᱹᱜᱟᱲᱨᱮ ᱡᱟᱦᱟᱸ ᱚᱱᱮ ᱢᱟᱱᱮ ᱥᱟᱱᱛᱟᱲᱤ ᱢᱤᱰᱤᱭᱟᱢᱛᱮ ᱡᱟᱸᱦᱟᱭ ᱵᱟᱝᱠᱚ ᱧᱟᱢᱮᱜ ᱠᱟᱱ ᱛᱟᱸᱦᱮᱜ ᱛᱟᱦᱚᱞᱮ ᱩᱱᱠᱩᱦᱚᱸ ᱯᱟᱲᱦᱟᱜ ᱨᱮᱱᱟᱜ ᱥᱩᱡᱳᱜ ᱥᱩᱵᱤᱫᱷᱟ ᱠᱚ ᱧᱟᱢ ᱠᱟᱜᱼᱟ ᱦᱮᱸ ᱡᱟᱦᱟᱸ ᱠᱚ ᱥᱟᱵᱡᱮᱠᱴ ᱠᱚᱢ ᱞᱟᱹᱭ ᱠᱮᱫᱟ ᱟᱨᱠᱤ ᱡᱤᱭᱳ ᱜᱨᱟᱯᱷᱤ ᱦᱤᱥᱴᱤᱨᱤ ᱦᱮᱸ ᱚᱱᱟ ᱠᱚᱛᱮ ᱦᱚᱸ ᱵᱷᱟᱜᱮ ᱩᱱᱠᱩᱣᱟᱜ ᱯᱟᱲᱦᱟᱣ ᱨᱮᱱᱟᱜ ᱵᱷᱟᱜᱮ ᱥᱩᱡᱳᱜ ᱥᱩᱵᱤᱫᱷᱟ ᱮᱛᱚᱦᱚᱵ ᱟᱠᱟᱱᱟ ᱦᱮᱸ ᱚᱱᱟᱠᱚ ᱪᱮᱛᱟᱱᱨᱮ ᱟᱠᱚ ᱡᱚᱫᱤ ᱴᱷᱤᱠ ᱴᱷᱟᱠ ᱡᱚᱫᱤ ᱠᱚ ᱠᱟᱞᱪᱟᱨ ᱤᱫᱤᱭᱟ ᱯᱟᱲᱦᱟᱣ ᱤᱫᱤᱭᱟᱠᱚ ᱦᱟᱯᱮᱱ ᱫᱤᱱᱨᱮ ᱢᱤᱫᱴᱟᱱ ᱴᱷᱟᱶ ᱟᱱᱟᱜ ᱢᱤᱫᱴᱟᱱ ᱡᱟᱭᱜᱟ ᱨᱮᱠᱚ ᱥᱚᱦᱚᱨ ᱥᱮᱴᱮᱨᱚᱜᱼᱟ ᱟᱨᱠᱤ ᱮᱠᱫᱚᱢ ᱮᱠᱫᱚᱢ ᱚᱵᱚᱥᱥᱳᱭ ᱟᱨ ᱚᱱᱟ ᱞᱟᱹᱜᱤᱫᱛᱮ ᱟᱞᱮ ᱱᱚᱰᱮ ᱢᱮᱱᱟᱜ ᱞᱮᱭᱟ ᱛᱚ ᱱᱚᱰᱮ ᱯᱩᱨᱟᱹ ᱜᱤᱫᱽᱨᱟᱹ ᱞᱮᱠᱟᱱ ᱦᱚᱲ ᱞᱮᱠᱟᱱ ᱦᱚᱲᱞᱮ ᱵᱮᱱᱟᱣᱮᱜ ᱠᱚᱣᱟ ᱱᱚᱰᱮ ᱠᱷᱚᱱ ᱦᱮᱸ ᱴᱷᱤᱠ ᱜᱮᱭᱟ ᱛᱟᱦᱚᱞᱮ ᱢᱟ ᱦᱮᱸ ᱦᱮᱸ ᱦᱮᱸ ᱴᱷᱤᱠ ᱜᱮᱭᱟ